ᱢᱚᱬᱮ ᱜᱚᱴᱟᱝ ᱡᱚ ᱨᱮᱱᱟᱜ ᱧᱩᱛᱩᱢ ᱫᱚ ᱦᱩᱭᱩᱜ ᱠᱟᱱᱟ ᱥᱩᱭᱛᱟᱹᱢ ᱠᱟᱱᱴᱷᱟᱲ ᱩᱞ ᱟᱢᱲᱟ ᱰᱤᱰᱷᱟᱹᱣᱲᱤ ᱱᱚᱜᱼᱚ ᱱᱟ ᱫᱚ ᱢᱚᱬᱮ ᱜᱚᱴᱟᱝ ᱨᱮᱱᱟᱜ ᱧᱩᱛᱩᱢ ᱛᱟᱵᱚᱱ